ᱤᱧᱨᱮᱱ ᱠᱩᱥᱤ ᱥᱟᱶᱦᱮᱫᱤᱭᱟᱹ ᱫᱚ ᱡᱟᱦᱟᱸ ᱫᱚ ᱫᱟᱲᱮᱜᱮ ᱫᱷᱚᱱ ᱯᱚᱛᱚᱵᱨᱮ ᱫᱩᱤᱱᱩ ᱟᱨ ᱫᱩᱜᱤᱭᱟᱜ ᱡᱟᱦᱟᱸ ᱞᱮᱠᱟ ᱟᱠᱤᱱᱟᱜ ᱪᱩᱨᱤᱛ ᱢᱮᱱᱟᱜᱼᱟ ᱡᱟᱦᱟᱸ ᱫᱚ ᱫᱤᱱᱩ ᱦᱚᱸ ᱢᱤᱫ ᱨᱮᱸᱜᱮᱡ ᱜᱤᱫᱽ ᱜᱤᱫᱽᱨᱟᱹᱭ ᱛᱟᱦᱮᱭᱟ ᱚᱱᱟᱨᱮ ᱩᱱᱤ ᱟᱡ ᱵᱟᱵᱟᱣᱟᱜ ᱥᱤᱠᱷᱟᱹᱣ ᱯᱟᱲᱦᱟᱣᱛᱮ ᱡᱟᱦᱟᱸ ᱞᱮᱠᱟ ᱟᱡ ᱮ ᱢᱟᱱᱟᱣ ᱵᱟᱛᱟᱣ ᱞᱮᱫᱼᱟ ᱚᱱᱠᱟᱜᱮ ᱩᱱᱤ ᱢᱤᱫ ᱫᱤᱱ ᱦᱤᱞᱳᱜ ᱫᱤᱲᱢᱤ ᱞᱮᱠᱟᱱ ᱫᱷᱚᱱᱮ ᱧᱟᱢ ᱠᱮᱫᱼᱟ ᱟᱨ ᱡᱟᱦᱟᱸ ᱫᱩᱜᱤ ᱦᱚᱸ ᱟᱡᱟᱜ ᱡᱟᱦᱟᱸ ᱜᱩᱱ ᱪᱩᱨᱤᱛ ᱛᱟᱦᱮᱸ ᱞᱮᱱ ᱛᱟᱭᱟ ᱨᱮᱸᱜᱮᱡ ᱟᱨ ᱠᱤᱸᱥᱟᱹᱲ ᱫᱷᱚᱢᱚᱠ ᱚᱱᱟᱭ ᱵᱟᱲᱟᱭ ᱧᱟᱢ ᱟᱠᱟᱫ ᱛᱮᱦᱮᱫᱼᱟ ᱚᱱᱟ ᱞᱮᱠᱟᱛᱮ ᱱᱩᱠᱩ ᱯᱟᱨᱜᱟᱱᱟ ᱠᱚ ᱟᱡᱟᱜ ᱦᱚᱨᱚᱜ ᱵᱟᱸᱫᱮ ᱧᱮᱞᱛᱮ ᱵᱟᱠᱚ ᱡᱩᱥᱤᱭᱟᱫᱼᱟ ᱩᱱᱠᱩᱭ ᱴᱷᱤᱠᱟᱹ ᱧᱟᱢ ᱠᱮᱫ ᱠᱚᱣᱟ ᱱᱩᱠᱩ ᱫᱚ ᱦᱚᱲ ᱨᱮ ᱫᱚ ᱜᱚᱨᱚᱡᱽ ᱵᱟᱪᱩᱜ ᱛᱟᱠᱚᱣᱟ ᱱᱩᱠᱩ ᱫᱚ ᱥᱟᱡᱽᱨᱮ ᱫᱷᱚᱱ ᱫᱳᱣᱞᱚᱛᱨᱮ ᱜᱚᱨᱚᱵᱽ ᱛᱟᱠᱚ ᱢᱮᱱᱟᱜᱼᱟ ᱚᱱᱟᱛᱮ ᱩᱱᱠᱩ ᱠᱚ ᱵᱟᱭ ᱠᱩᱥᱤᱭᱟᱫ ᱠᱚ ᱠᱷᱟᱛᱤᱨ ᱡᱟᱦᱟᱸ ᱫᱚ ᱨᱮᱸᱜᱮᱡ ᱦᱚᱯᱚᱱ ᱫᱤᱱᱩ ᱴᱷᱮᱱᱜᱮ ᱟᱡᱟᱜ ᱢᱚᱱᱮ ᱡᱷᱟᱞᱤᱭᱮᱱᱟ ᱚᱱᱠᱟᱞᱮᱠᱟᱛᱮ ᱱᱩᱠᱤᱱᱟᱜ ᱡᱟᱦᱟᱸ ᱟᱠᱤᱱᱟᱜ ᱥᱚᱝᱥᱟᱨᱤᱠ ᱡᱟᱦᱟᱸ ᱫᱚ ᱥᱟᱹᱜᱟᱹᱭᱠᱤᱱ ᱡᱚᱲᱟᱣ ᱠᱮᱫᱼᱟ ᱟᱨ ᱟᱠᱤᱱ ᱛᱟᱞᱟᱨᱮᱜᱮ ᱵᱟᱯᱞᱟᱭᱮᱱᱟᱠᱤᱱ ᱟᱨ ᱟᱨᱢᱤᱫ ᱫᱤᱱ ᱦᱤᱞᱳᱜ ᱱᱩᱠᱤᱱ ᱟᱹᱰᱤ ᱥᱮᱬᱟ ᱠᱤᱸᱥᱟᱹᱲ ᱠᱤᱱ ᱵᱮᱱᱟᱣᱮᱱᱟ ᱟᱠᱤᱱ ᱜᱮ ᱫᱮᱣᱟᱱᱠᱤᱱ ᱵᱮᱱᱟᱣᱮᱱᱟ ᱚᱱᱟᱞᱮᱠᱟᱛᱮ ᱱᱩᱠᱤᱱ ᱱᱚᱣᱟ ᱯᱩᱛᱷᱤ ᱨᱮᱭᱟᱜ ᱫᱟᱲᱮᱜᱮ ᱫᱷᱚᱱ ᱯᱩᱛᱷᱤ ᱨᱮᱭᱟᱜ ᱪᱩᱨᱤᱛ ᱫᱚ ᱱᱚᱜᱼᱚ ᱱᱚᱝᱠᱟ ᱟᱹᱰᱤ ᱨᱟᱹᱥᱠᱟᱹᱜᱮᱭᱟ ᱟᱨ ᱱᱩᱠᱤᱱ ᱫᱤᱱᱩ ᱟᱨ ᱫᱩᱜᱤᱭᱟᱜ ᱪᱩᱨᱤᱛ ᱦᱚᱸ ᱟᱹᱰᱤ ᱥᱚᱨᱮᱥ ᱜᱮᱭᱟ ᱟᱨ ᱱᱩᱠᱤᱱ ᱞᱮᱠᱟᱜᱮ ᱥᱟᱨᱤ ᱡᱩᱨᱤ ᱫᱚᱨᱠᱟᱨᱚᱜ ᱠᱟᱱᱟ